ᱦᱮᱞᱳ ᱤᱧ ᱯᱮᱱ ᱠᱟᱨᱰ ᱮᱠᱥᱪᱮᱧᱡᱽ ᱚᱯᱷᱤᱥ ᱤᱧ ᱯᱷᱳᱱ ᱟᱠᱟᱫᱼᱟ ᱱᱚᱰᱮ ᱤᱧ ᱵᱚᱠᱟᱨᱚᱜ ᱠᱷᱚᱱᱤᱧ ᱞᱟᱹᱭᱮᱫᱟ ᱵᱳᱠᱟᱨᱳ ᱤᱥᱴᱤᱞ ᱥᱤᱴᱤ ᱠᱷᱚᱱ ᱤᱧᱟᱹᱜ ᱧᱩᱛᱩᱢ ᱫᱚ ᱥᱚᱱᱤᱭᱟ ᱥᱚᱨᱮᱱ ᱠᱟᱱᱟ ᱛᱤᱧ ᱟᱫᱚ ᱤᱧ ᱫᱚ ᱦᱮᱢᱵᱨᱚᱢ ᱜᱳᱥᱴᱤ ᱨᱤᱧ ᱵᱟᱯᱞᱟ ᱞᱮᱱᱟ ᱟᱫᱚ ᱱᱤᱛᱚᱜ ᱫᱚ ᱤᱧᱟᱹᱜ ᱵᱟᱯᱞᱟ ᱦᱩᱭ ᱟᱠᱟᱱᱟ ᱛᱟᱦᱚᱞᱮ ᱤᱧ ᱱᱤᱛᱚᱜ ᱥᱚᱨᱮᱱ ᱯᱟᱹᱨᱤᱥ ᱨᱮᱜᱮᱧ ᱦᱮᱡ ᱨᱩᱣᱟᱹᱲᱚᱜ ᱠᱟᱱᱟ ᱟᱫᱚ ᱤᱧᱟᱹᱜ ᱯᱮᱱ ᱠᱟᱨᱰ ᱠᱚ ᱪᱮᱫ ᱞᱮᱠᱟᱛᱮ ᱥᱩᱫᱷᱟᱹᱨ ᱞᱮᱱ ᱠᱷᱟᱱ ᱢᱟᱱᱮ ᱥᱚᱨᱮᱱ ᱨᱩᱣᱟᱹᱲᱚᱜ ᱟᱹᱧ ᱚᱱᱟ ᱨᱮᱭᱟᱜ ᱱᱚᱣᱟ ᱚᱯᱷᱤᱥ ᱨᱮ ᱜᱚᱲᱚᱧ ᱠᱷᱚᱡᱚᱜ ᱠᱟᱱᱟ ᱟᱨ ᱪᱮᱫ ᱞᱮᱠᱟ ᱠᱚ ᱠᱟᱹᱢᱤ ᱦᱩᱭ ᱞᱮᱱᱠᱷᱟᱱ ᱤᱧᱟᱹᱜ ᱠᱟᱜᱚᱡᱽ ᱯᱚᱛᱚᱨ ᱠᱚᱛᱤᱧ ᱥᱟᱹᱦᱤ ᱨᱩᱣᱟᱹᱲᱚᱜᱼᱟ ᱠᱤ ᱵᱟᱝ ᱤᱧ ᱥᱚᱨᱮᱱ ᱦᱮᱡ ᱨᱩᱣᱟᱹᱲᱚᱜᱼᱟ ᱚᱱᱟ ᱨᱮᱭᱟᱜ ᱟᱯᱮᱴᱷᱮᱱ ᱜᱚᱲᱚᱧ ᱠᱷᱚᱡᱚᱜ ᱠᱟᱱᱟ